ᱦᱮᱞᱳ ᱦᱮᱸ ᱱᱚᱣᱟ ᱫᱚ ᱥᱤᱞᱫᱟᱹ ᱢᱟ ᱛᱟᱨᱟ ᱨᱮᱥᱴᱩᱨᱮᱱᱴ ᱠᱟᱱᱟ ᱳ ᱟᱪᱪᱷᱟ ᱟᱯᱮ ᱨᱮᱥᱴᱩᱨᱮᱱᱴ ᱨᱮ ᱪᱮᱫ ᱪᱮᱫ ᱡᱚᱢᱟᱜ ᱠᱚ ᱧᱟᱢᱚᱜ ᱜᱮᱭᱟ ᱳ ᱥᱟᱱᱟᱢᱟᱜ ᱜᱮ ᱟᱪᱪᱷᱟ ᱯᱟᱛᱲᱟ ᱯᱤᱴᱷᱟᱹ ᱟᱨ ᱫᱩᱞ ᱯᱤᱴᱷᱟᱹ ᱧᱟᱢᱚᱜᱼᱟ ᱳ ᱧᱟᱢᱚᱜᱼᱟ ᱚᱱᱟ ᱠᱚᱨᱮᱱᱟᱜ ᱫᱟᱢ ᱫᱚ ᱪᱮᱫᱞᱮᱠᱟ ᱳ ᱯᱟᱛᱲᱟ ᱯᱤᱴᱷᱟᱹ ᱫᱚ ᱥᱟᱴ ᱴᱟᱠᱟ ᱟᱨ ᱫᱩᱞ ᱯᱤᱴᱷᱟᱹ ᱫᱚ ᱛᱤᱨᱤᱥ ᱴᱟᱠᱟ ᱳ ᱟᱪᱪᱷᱟ ᱡᱚᱢᱟᱜ ᱠᱚᱫᱚ ᱚᱲᱟᱜ ᱛᱮᱯᱮ ᱟᱹᱜᱩ ᱦᱚᱴᱚ ᱠᱟᱜ ᱜᱮᱭᱟ ᱥᱮ ᱪᱟᱞᱟᱣ ᱦᱩᱭᱩᱜᱼᱟ ᱚ ᱟᱹᱜᱩ ᱦᱚᱴᱚ ᱠᱟᱜ ᱜᱮᱭᱟ ᱯᱮ ᱟᱹᱜᱩ ᱦᱚᱴᱚ ᱨᱮᱱᱟᱜ ᱴᱟᱠᱟ ᱞᱟᱜᱟᱜᱼᱟ ᱥᱮ ᱵᱟᱝ ᱳ ᱵᱟᱝ ᱯᱷᱨᱤ ᱛᱮ ᱳ ᱟᱪᱪᱷᱟ ᱚᱱᱟ ᱠᱟᱛᱷᱟ ᱜᱮ